ᱦᱮᱞᱳ ᱜᱚᱢᱠᱮ ᱤᱧ ᱠᱟᱥᱴᱚᱢᱟᱨᱤᱧ ᱢᱮᱱᱫᱟ ᱜᱚᱢᱠᱮ ᱡᱚᱦᱟᱨ ᱜᱮ ᱜᱚᱢᱠᱮ ᱞᱤᱧ ᱞᱟᱹᱭᱫᱟ ᱡᱟᱦᱟᱸ ᱟᱯᱮ ᱫᱟᱜ ᱥᱟᱯᱞᱟᱭ ᱠᱷᱚᱡ ᱚᱣᱟᱴᱟᱨ ᱥᱟᱯᱞᱟᱭ ᱠᱷᱚᱡ ᱡᱟᱦᱟᱸ ᱯᱟᱪᱤᱥ ᱨᱮ ᱵᱟᱞᱮ ᱜᱮ ᱧᱟᱢᱚᱜ ᱠᱟᱱ ᱛᱟᱦᱮᱱᱟ ᱫᱟᱜ ᱠᱚ ᱟᱹᱰᱤ ᱯᱷᱟᱨᱪᱟ ᱜᱮ ᱦᱮᱸ ᱟᱹᱰᱤ ᱧᱮᱞ ᱡᱚᱝ ᱟᱹᱰᱤ ᱯᱷᱟᱨᱪᱟ ᱜᱮ ᱦᱚᱲᱢᱚ ᱡᱤᱭᱟᱹᱲ ᱥᱮ ᱧᱩ ᱞᱮᱠᱷᱟᱱ ᱫᱚ ᱟᱹᱰᱤ ᱟᱹᱰᱤ ᱴᱷᱤᱠ ᱟᱹᱭᱠᱟᱹᱜ ᱠᱟᱱ ᱛᱟᱦᱮᱱᱟ ᱢᱮᱱᱠᱷᱟᱱ ᱟᱫᱚ ᱚᱠᱟᱞᱮᱠᱟ ᱛᱮ ᱚᱱᱟ ᱫᱟᱜ ᱫᱚ ᱠᱟᱹᱴᱤᱡ ᱱᱚᱝᱨᱟᱜ ᱠᱟᱱᱟ ᱫᱟᱜ ᱚᱠᱟ ᱞᱮᱠᱟ ᱟᱹᱰᱤ ᱜᱟᱵᱫᱟ ᱞᱚᱥᱚᱫ ᱵᱷᱟᱵ ᱦᱤᱡᱩᱜ ᱠᱟᱱᱟ ᱚᱱᱟᱨᱮ

ᱦᱳᱭ ᱜᱚᱢᱠᱮ ᱦᱳᱭ ᱦᱮᱸ ᱦᱮᱸ ᱦᱮᱸ ᱟᱪᱪᱷᱟ ᱦᱚᱭᱛᱳ ᱦᱮᱸ ᱦᱳᱭ ᱜᱚᱢᱠᱮ ᱦᱳᱭ ᱜᱚᱢᱠᱮ ᱢᱤᱫ ᱤᱱ ᱨᱮᱜᱮ ᱢᱟᱱᱮ ᱛᱟᱲᱟᱛᱟᱲᱤ ᱢᱟᱫᱽᱫᱷᱚᱢ ᱜᱮ ᱞᱚᱜᱚᱱ ᱜᱮ ᱦᱩᱭᱩᱜᱼᱢᱟ ᱡᱮᱢᱚᱱ ᱞᱟᱦᱟ ᱠᱷᱚᱱ ᱫᱟᱜ ᱥᱟᱨᱟ ᱠᱷᱚᱱ ᱥᱮᱛᱟᱜ ᱟᱭᱩᱵᱷ ᱵᱮᱵᱚᱦᱟᱨᱮᱫ ᱞᱟᱜᱟᱣᱮᱫ ᱵᱚᱱᱟ ᱟᱫᱚ ᱱᱚᱣᱟ ᱠᱚ ᱱᱚᱝᱠᱟᱭᱟ ᱚᱥᱩᱵᱤᱫᱟ ᱦᱤᱡᱩᱜᱼᱟ ᱡᱟᱦᱟᱸ ᱠᱚ ᱟᱵᱚ ᱵᱚᱱ ᱯᱚᱱᱚᱛ ᱨᱮᱜᱮ ᱛᱤᱱᱟᱹᱜ ᱜᱟᱱ ᱚᱥᱩᱵᱤᱫᱟ ᱦᱩᱭᱩᱜᱼᱟ ᱡᱚᱛᱚ ᱦᱚᱲᱟᱜ ᱜᱮ ᱦᱮᱸ ᱡᱚᱢᱟᱜ ᱵᱷᱟᱜᱮ ᱜᱮ ᱚᱥᱩᱵᱤᱫᱟ ᱦᱩᱭᱩᱜ ᱠᱟᱱᱟ ᱡᱟᱦᱟᱸᱭ ᱠᱚ ᱧᱟᱢ ᱠᱟᱫᱟ ᱮᱱᱫᱟᱠᱚ ᱥᱮ ᱵᱟᱝ ᱪᱮᱫ ᱠᱟᱨᱚᱱ ᱛᱮ ᱠᱟᱨᱚᱱ ᱫᱚ ᱪᱮᱠᱟᱜ ᱠᱟᱱᱟ ᱵᱟᱞᱤᱧ ᱢᱮᱱ ᱫᱟᱲᱮᱭᱟᱜ ᱠᱟᱱᱟ ᱠᱤᱱᱛᱩ ᱟᱞᱤᱧ ᱫᱚ ᱢᱮᱱ ᱛᱮᱞᱤᱧ ᱵᱟᱫᱽᱫᱷᱚᱭᱮᱱᱟ ᱠᱟᱨᱚᱱ ᱥᱮᱛᱟᱜ ᱟᱭᱩᱵᱽ ᱤᱱᱟᱹ ᱥᱟᱯᱞᱟᱭ ᱫᱟᱜ ᱡᱟᱦᱟᱸ ᱚᱱᱟ ᱜᱮ ᱥᱚᱵ ᱥᱚᱢᱚᱭᱞᱮ ᱵᱮᱵᱚᱦᱟᱨᱟ ᱵᱟᱹᱲᱛᱤ ᱥᱮᱛᱟᱜ ᱟᱭᱩᱵᱽ ᱫᱟᱜ ᱛᱚᱵᱮᱱ ᱵᱟᱲᱟᱭ ᱜᱮᱭᱟ ᱯᱮ ᱯᱩᱱ ᱢᱚᱬᱮ ᱫᱷᱟᱣ ᱞᱤᱧ ᱧᱩᱭᱟ ᱦᱮᱸ ᱟᱞᱤᱧ ᱫᱚ ᱫᱟᱜ ᱵᱳᱛᱳᱞ ᱫᱚᱞᱤᱧ ᱫᱚᱦᱚ ᱠᱟᱜ ᱜᱮᱭᱟ ᱦᱮᱸ ᱟᱫᱚ ᱛᱤᱦᱤᱧ ᱦᱮᱸ ᱦᱳᱭ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱱᱚᱣᱟ ᱜᱮ ᱱᱚᱣᱟ ᱨᱮᱞᱤᱧ ᱧᱮᱞᱟ ᱡᱮ ᱦᱳᱭ ᱦᱮᱸ ᱦᱳᱭ ᱜᱚᱢᱠᱮ ᱟᱫᱚ ᱚᱱᱟ ᱜᱮᱞᱤᱧ ᱢᱮᱱᱫᱟ ᱡᱮ ᱱᱚᱣᱟ ᱠᱚ ᱦᱮᱸ ᱱᱤᱭᱟᱹ ᱜᱮ ᱠᱟᱨᱚᱱ ᱢᱮᱱᱫᱟᱠᱚ ᱡᱚᱞᱮᱭ ᱡᱤᱵᱚᱱ ᱦᱚᱭ ᱜᱮ ᱫᱟᱜ ᱫᱟᱜ ᱜᱮ ᱡᱤᱣᱤ ᱦᱮᱸ ᱟᱫᱚ ᱚᱱᱟ ᱛᱮᱜᱮ ᱞᱟᱹᱭ ᱦᱚᱴᱚᱭᱫᱟ ᱱᱚᱣᱟ ᱡᱤᱣᱤ ᱦᱮᱸ ᱦᱚᱭ ᱜᱮ ᱫᱟᱜ ᱫᱟᱜ ᱜᱮ ᱡᱤᱣᱤ ᱦᱳᱭ ᱴᱷᱤᱠ ᱟᱪᱷᱮ ᱵᱤᱥᱮᱥ ᱫᱚ ᱚᱱᱟ ᱜᱮᱞᱤᱧ ᱢᱮᱱᱟ ᱡᱮ ᱱᱚᱝᱨᱟ ᱫᱟᱜ ᱦᱮᱡ ᱮᱱ ᱛᱮᱜᱮ ᱡᱟᱛᱮ ᱟᱞᱚ ᱚᱥᱩᱵᱤᱫᱟ ᱦᱩᱭᱩᱜ ᱟᱞᱤᱧᱟᱜ ᱚᱥᱩᱵᱚᱫᱟ ᱦᱩᱭᱩᱜᱼᱟ ᱜᱟᱯᱟ ᱦᱟᱱᱤᱭᱟᱜ ᱱᱚᱝᱠᱟ ᱫᱚ ᱵᱟᱝ ᱠᱟᱱᱟ ᱡᱟᱛᱮ ᱵᱷᱟᱹᱞᱟᱹᱭ ᱞᱟᱹᱜᱤᱫ ᱠᱟᱹᱢᱤ ᱠᱟᱱᱟ ᱫᱟᱜ ᱥᱟᱶᱛᱮ ᱡᱚᱠᱷᱚᱱ ᱵᱷᱟᱹᱞᱟᱹᱭ ᱵᱚᱱ ᱧᱟᱢᱟ ᱟᱞᱤᱧ ᱞᱤᱧ ᱠᱷᱚᱡᱚᱜ ᱠᱟᱱᱟ ᱦᱳᱭ ᱟᱪᱪᱷᱟᱼᱟᱪᱪᱷᱟ ᱡᱚᱦᱟᱨ ᱜᱮ ᱜᱚᱢᱠᱮ ᱦᱮᱸ ᱦᱮᱸ ᱡᱚᱦᱟᱨ ᱜᱮ